ᱦᱮᱞᱳ ᱦᱮᱞᱳ ᱳ ᱯᱷᱳᱱ ᱟᱠᱟᱫ ᱛᱟᱦᱮᱸ ᱞᱤᱧ ᱮᱱᱟᱱ ᱟᱹᱵᱤᱱ ᱴᱷᱮᱱ ᱜᱮ ᱞᱟᱹᱠᱛᱤ ᱛᱟᱦᱮᱸ ᱞᱮᱱᱟ ᱟᱹᱵᱤᱱ ᱢᱟ ᱢᱟᱨᱮ ᱯᱩᱨᱩᱫᱷᱩᱞ ᱢᱚᱛᱞᱚᱵ ᱟᱛᱳ ᱨᱤᱱᱤᱡ ᱦᱚᱲ ᱠᱟᱱᱟᱵᱤᱱ ᱟᱨ ᱟᱹᱞᱤᱧ ᱢᱟ ᱱᱚᱜᱼᱚᱸᱭ ᱱᱟᱣᱟ ᱱᱟᱣᱟ ᱜᱮᱞᱤᱧ ᱢᱟᱹᱡᱷᱤᱭ ᱠᱟᱱᱟ ᱡᱟᱹᱥᱛᱤ ᱠᱟᱛᱷᱟ ᱠᱚᱢᱟ ᱵᱟᱹᱞᱤᱧ ᱵᱟᱰᱟᱭᱟ ᱦᱚᱸ ᱵᱟᱨᱮ ᱛᱮᱜᱮ ᱦᱩᱱᱟᱹᱝ ᱞᱤᱧ ᱠᱩᱞᱤ ᱧᱚᱜ ᱵᱚᱱᱟ ᱟᱵᱚ ᱱᱚᱣᱟ ᱟᱛᱳ ᱨᱮ ᱪᱮᱫ ᱞᱮᱠᱟ ᱵᱚ ᱵᱟᱯᱞᱟ ᱞᱮᱱᱠᱷᱟᱱ ᱪᱮᱫ ᱞᱮᱠᱟ ᱵᱚ ᱠᱚᱨᱟᱣᱟ ᱟᱹᱞᱤᱧ ᱢᱟ ᱵᱟᱹᱞᱤᱧ ᱵᱟᱰᱟᱭ ᱫᱷᱟᱨᱟᱼᱟ ᱦᱳᱭ ᱦᱳᱭ ᱦᱳᱭ ᱦᱳᱭ ᱚᱱᱠᱟ ᱢᱟ ᱟᱵᱚ ᱢᱟ ᱫᱚᱨᱠᱟᱨᱚᱜ ᱜᱮᱭᱟ ᱠᱚ ᱩᱱᱠᱩ ᱵᱟᱠᱷᱟᱱ ᱵᱟᱭ ᱜᱟᱱᱚᱜᱼᱟ ᱦᱳᱭ ᱦᱳᱭ ᱦᱳᱭ ᱦᱳᱭ ᱫᱩ ᱫᱮᱞᱟ ᱟᱵᱚᱱ ᱜᱮᱭᱟ ᱠᱚ ᱦᱮᱸ ᱦᱳᱭ ᱚᱱᱠᱟ ᱦᱳᱭ ᱚᱱᱠᱟ ᱫᱷᱟᱨᱟ ᱜᱮ ᱦᱳᱭ ᱦᱳᱭ ᱚᱱᱟ ᱢᱟ ᱵᱷᱟᱜᱮ ᱜᱮ ᱦᱳᱭ ᱚᱸᱰᱮ ᱜᱮᱵᱚᱱ ᱧᱮᱞᱟ ᱦᱳᱭ ᱛᱚ ᱦᱳᱭ ᱦᱳᱭ ᱦᱳᱭ ᱦᱳᱭ ᱦᱳᱭ ᱦᱳᱭ ᱦᱮᱸ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱳᱭ ᱛᱚᱵᱮ ᱟᱢ ᱠᱚ ᱠᱷᱚᱡᱽ ᱫᱟᱨᱟᱢ ᱦᱳᱭ ᱚᱱᱠᱟ ᱠᱟᱛᱮ ᱜᱮ ᱦᱩᱭᱩᱜᱼᱟ ᱦᱳᱭ ᱛᱚ ᱦᱳᱭ ᱛᱚ ᱦᱳᱭ ᱛᱚᱵᱮ ᱤᱧ ᱦᱳᱭ ᱛᱟᱭᱚᱢ ᱛᱮᱢᱟ ᱦᱳᱭ ᱛᱟᱭᱚᱢ ᱛᱮ ᱢᱟ ᱥᱟᱶ ᱛᱮᱠᱚ ᱛᱟᱦᱮᱱ ᱠᱟᱱ ᱫᱚ ᱦᱳᱭ ᱦᱳᱭ ᱦᱳᱭ ᱦᱳᱭ ᱦᱳᱭ ᱛᱚᱵᱮ ᱦᱳᱭ ᱟᱹᱨᱤᱼᱪᱟᱹᱞᱤ ᱫᱚ ᱦᱟᱸᱜ ᱦᱳᱭ ᱛᱚ ᱦᱳᱭ ᱛᱚᱵᱮ ᱚᱱᱮ ᱤᱱᱠᱟᱹ ᱚᱱᱟᱜᱮ ᱛᱟᱦᱮᱱ ᱮᱱᱟᱝᱞᱤᱧ ᱠᱩᱞᱤ ᱵᱮᱱᱟ ᱢᱮᱱᱛᱮ ᱦᱳᱭ ᱚᱱᱟ ᱠᱟᱛᱷᱟ ᱜᱮ ᱛᱟᱦᱮᱱ ᱦᱳᱭ ᱚᱱᱮ ᱚᱱᱠᱟ ᱴᱷᱤᱠ ᱜᱮᱭᱟ ᱞᱟᱹᱭᱮᱫᱼᱟ ᱞᱤᱧ ᱦᱳᱭ ᱦᱳᱭ ᱦᱳᱭ ᱞᱟᱹᱭ ᱞᱟᱹᱜᱤᱫ ᱟᱹᱰᱤ ᱟᱹᱰᱤ ᱥᱟᱨᱦᱟᱣ ᱡᱚᱦᱟᱨ ᱜᱮ ᱦᱳᱭ ᱦᱳᱭ ᱦᱳᱭ